ᱟᱞᱮ ᱫᱚ ᱟᱹᱛᱩ ᱚᱲᱟᱜ ᱨᱮᱱ ᱦᱚᱲ ᱛᱚ ᱥᱤᱢ ᱥᱩᱠᱨᱤ ᱱᱩᱠᱩ ᱜᱮᱞᱮ ᱟᱹᱥᱩᱞ ᱠᱚᱣᱟ ᱵᱷᱤᱰᱤ ᱢᱮᱨᱚᱢ ᱩᱱᱠᱩ ᱠᱚ ᱠᱟᱛᱮᱫ ᱜᱮ ᱟᱞᱮ ᱫᱚ ᱟᱹᱛᱩ ᱚᱲᱟᱜ ᱦᱚᱲ ᱫᱚ ᱚᱱᱟ ᱠᱚᱜᱮ ᱠᱟᱹᱢᱤ ᱞᱟᱜᱟᱜᱼᱟ ᱡᱮᱢᱚᱱ ᱵᱷᱤᱰᱤ ᱫᱚ ᱵᱚᱸᱜᱟᱜ ᱞᱟᱦᱟᱨᱮ ᱚᱱᱟ ᱴᱟᱺᱰᱤ ᱥᱮᱫ ᱠᱚ ᱡᱚᱢ ᱩᱱᱠᱩ ᱦᱚᱛᱮᱫ ᱛᱮ ᱟᱫᱚᱢ ᱟᱫᱚᱢ ᱦᱚᱲ ᱫᱚᱠᱚ ᱫᱚᱦᱚ ᱠᱟᱠᱚᱣᱟ ᱥᱮ ᱟᱹᱠᱷᱨᱤᱧ ᱠᱚᱣᱟ ᱠᱚ ᱚᱸᱰᱮ ᱠᱷᱚᱱ ᱜᱮᱠᱚ ᱨᱳᱡᱽᱜᱟᱨᱟ ᱟᱨ ᱩᱱᱠᱩ ᱢᱮᱨᱚᱢ ᱠᱚᱫᱚ ᱵᱷᱟᱸᱰᱟᱱ ᱠᱚᱨᱮᱫ ᱦᱚᱸ ᱥᱮ ᱡᱟᱦᱟᱱᱟᱜ ᱠᱟᱹᱢᱤ ᱠᱚᱨᱮᱫ ᱤᱱᱠᱟᱹ ᱠᱟᱛᱮᱫ ᱠᱚ ᱵᱚᱞᱮ ᱠᱚ ᱟᱹᱠᱷᱨᱤᱧ ᱠᱟᱛᱮᱫ ᱴᱟᱠᱟ ᱯᱚᱭᱥᱟ ᱠᱚ ᱨᱳᱡᱽᱜᱟᱨᱟ ᱟᱨ ᱥᱩᱠᱨᱤ ᱫᱚᱞᱮ ᱫᱚᱦᱚ ᱠᱚᱣᱟ ᱦᱚᱲᱟᱜ ᱢᱟᱨᱟᱝ ᱠᱟᱹᱢᱤ ᱠᱟᱱ ᱛᱟᱵᱚᱱᱟ ᱚᱱᱟ ᱦᱚᱸ ᱵᱚᱸᱜᱟᱼᱵᱩᱨᱩᱜ ᱥᱚᱢᱚᱭ ᱥᱩᱠᱨᱤ ᱫᱚ ᱵᱚᱸᱜᱟᱣᱟᱱ ᱦᱩᱭᱩᱜ ᱟᱛᱚ ᱚᱱᱟ ᱦᱚᱛᱮᱫ ᱛᱮ ᱟᱞᱮ ᱫᱚ ᱥᱩᱠᱨᱤ ᱫᱚ ᱰᱷᱮᱨ ᱜᱮᱞᱮ ᱟᱹᱥᱩᱞ ᱠᱚᱣᱟ ᱛᱟᱨᱯᱚᱨᱮ ᱟᱭᱢᱟ ᱞᱮ ᱟᱹᱥᱩᱞ ᱠᱚᱣᱟ ᱜᱚᱲᱟ ᱠᱚᱞᱮ ᱵᱮᱱᱟᱣ ᱠᱟᱫᱟ ᱵᱮᱥᱤ ᱞᱮᱱᱠᱷᱟᱱ ᱠᱚ ᱦᱮᱸ ᱩᱱᱠᱩ ᱦᱚᱸᱞᱮ ᱟᱹᱠᱷᱨᱤᱧ ᱠᱚᱣᱟ ᱠᱟᱹᱴᱤᱡ ᱦᱚᱯᱚᱱ ᱫᱚ ᱟᱨ ᱜᱮᱫ ᱠᱟᱛᱮᱫ ᱦᱚᱸᱞᱮ ᱞᱟᱹᱴᱩ ᱵᱟᱹᱫᱷᱭᱟᱹ ᱫᱚᱞᱮ ᱡᱤᱞ ᱠᱟᱛᱮᱫ ᱞᱮ ᱟᱹᱠᱷᱨᱤᱧ ᱫᱟᱲᱮᱭ ᱠᱚᱣᱟ ᱩᱱᱠᱩ ᱱᱤᱭᱮᱜᱮ ᱟᱞᱮ ᱫᱚ ᱯᱚᱭᱥᱟ ᱛᱟᱞᱮ ᱫᱚ ᱟᱨ ᱵᱟᱠᱷᱟ ᱪᱮᱫ ᱜᱮᱛᱚ ᱵᱟᱹᱱᱩᱜ ᱛᱟᱞᱮᱭᱟ ᱟᱞᱮ ᱫᱚ